ᱤᱧ ᱚᱱᱞᱟᱭᱤᱱ ᱛᱮ ᱥᱚᱵᱽ ᱛᱷᱮᱠᱮ ᱵᱮᱥᱤ ᱠᱩᱥᱤᱭᱟᱜ ᱟᱹᱧ ᱚᱱᱞᱟᱭᱤᱱ ᱥᱚᱯᱤᱝ ᱛᱟᱨᱯᱚᱨᱮ ᱚᱱᱞᱟᱭᱤᱱ ᱯᱷᱨᱚᱢ ᱠᱚ ᱯᱷᱤᱞᱟᱯ ᱟᱨ ᱱᱤᱡᱮᱨ ᱯᱟᱨᱥᱳᱱᱟᱞ ᱵᱷᱟᱽᱵᱛᱮ ᱤᱧ ᱚᱱᱞᱟᱭᱤᱱ ᱤᱭᱩᱴᱩᱵᱽ ᱪᱮᱱᱮᱞ ᱪᱮᱱᱮᱞ ᱠᱚ ᱚᱱᱞᱟᱭᱤᱱ ᱨᱮ ᱟᱨᱚ ᱰᱟᱱᱥᱤᱝ ᱯᱨᱳᱜᱨᱟᱢ ᱠᱚ ᱠᱚᱨᱟᱣ ᱡᱟᱛᱮ ᱚᱱᱟ ᱚᱱᱞᱟᱭᱤᱱ ᱦᱮᱡ ᱠᱟᱛᱮᱜ ᱤᱧ ᱤᱧ ᱴᱷᱮᱱ ᱠᱚ ᱥᱮᱲᱟᱭ ᱢᱟ ᱟᱨ ᱩᱱᱠᱩ ᱦᱚᱲ ᱡᱟᱛᱮ ᱚᱱᱟ ᱤᱧ ᱥᱮᱲᱟ ᱫᱟᱲᱮ ᱦᱚᱪᱚᱧ ᱢᱟ ᱟᱨ ᱯᱟᱲᱦᱟᱜ ᱠᱚ ᱚᱱᱞᱟᱭᱤᱱ ᱛᱮ ᱚᱱᱞᱟᱭᱤᱱ ᱛᱮ ᱤᱧ ᱟᱭᱢᱟ ᱜᱮ ᱫᱚᱢᱮ ᱠᱩᱥᱤᱭᱟᱜ ᱟᱹᱧ ᱛᱟᱨᱯᱚᱨᱮ ᱡᱮᱢᱚᱱ ᱚᱱᱟᱞᱟᱭᱤᱱ ᱨᱮᱱᱟᱜ ᱚᱱᱞᱟᱭᱤᱱ ᱨᱮᱱᱟᱜ ᱟᱹᱰᱤ ᱨᱚᱠᱚᱢ ᱥᱩᱵᱤᱫᱷᱟ ᱢᱮᱱᱟᱜᱼᱟ ᱛᱟᱨ ᱢᱚᱫᱽᱫᱷᱮ ᱤᱧ ᱚᱱᱞᱟᱭᱤᱱ ᱥᱮᱲᱟ ᱫᱚ ᱫᱚᱢᱮ ᱚᱱᱞᱟᱭᱤᱱ ᱢᱟᱫᱽᱫᱷᱚᱢ ᱛᱮ ᱤᱧ ᱫᱚᱢᱮᱜᱮ ᱟᱹᱰᱤ ᱵᱷᱟᱜᱮ ᱵᱩᱡᱟᱹᱧ ᱱᱚᱜᱼᱚᱱᱟ ᱚᱱᱞᱟᱭᱤᱱ ᱢᱟᱫᱽᱫᱷᱚᱢ ᱛᱮ ᱛᱚ ᱚᱱᱞᱟᱭᱤᱱ ᱱᱚᱣᱟᱜᱮ ᱫᱚᱢᱮ ᱟᱹᱰᱤ ᱟᱭᱢᱟ ᱨᱟᱹᱥᱠᱟᱹ ᱤᱢᱟᱹᱧᱟᱭ ᱯᱟᱲᱦᱟᱜ ᱠᱚ ᱰᱟᱱᱥᱤᱝ ᱥᱮᱲᱟ ᱠᱚ ᱢᱟᱱᱮ ᱨᱚᱯ ᱢᱟᱱᱮ ᱮᱱᱮᱡ ᱥᱮᱨᱮᱧ ᱮᱱᱮᱡ ᱥᱮᱨᱮᱧ ᱟᱨᱚ ᱯᱟᱲᱦᱟᱣ ᱨᱮᱱᱟᱜ ᱥᱩᱵᱤᱫᱷᱟ ᱥᱚᱵᱽ ᱛᱷᱮᱠᱮ ᱵᱮᱥᱤ ᱱᱚᱣᱟ ᱤᱧ ᱚᱱᱞᱟᱭᱤᱱ ᱠᱷᱚᱱᱟᱜ ᱜᱮ ᱠᱩᱥᱤᱭᱟᱜ ᱟᱹᱧ ᱚᱱᱞᱟᱭᱤᱱ ᱠᱷᱚᱱᱟᱜ ᱜᱮ ᱠᱩᱥᱤᱜ ᱤᱧ ᱤᱧ ᱫᱚᱢᱮ ᱥᱩᱵᱤᱫᱷᱟ ᱤᱢᱟᱹᱧᱟᱭ ᱱᱚᱣᱟ ᱯᱟᱲᱦᱟᱜ ᱪᱟᱞᱟᱜ ᱱᱤᱭᱟᱹ ᱤᱧᱟᱹᱜ ᱡᱤᱵᱚᱱ ᱨᱮᱱᱟᱜ ᱱᱚᱣᱟ ᱯᱟᱲᱦᱟᱜ ᱢᱟᱱᱮ ᱯᱚᱲᱟᱥᱩᱱᱟ ᱞᱮᱠᱷᱟ ᱯᱚᱲᱟ ᱚᱱᱞᱟᱭᱤᱱ ᱛᱮ ᱡᱟᱦᱟᱸ ᱡᱤᱱᱤᱥ ᱵᱟᱹᱧ ᱵᱟᱰᱟᱭᱟ ᱚᱱᱟ ᱡᱤᱱᱤᱥ ᱟᱜᱽᱨᱚᱦᱚ ᱥᱚᱵᱽᱛᱷᱮᱠᱮ ᱵᱮᱥᱤ ᱱᱚᱣᱟ ᱚᱱᱞᱟᱭᱤᱱ ᱠᱷᱚᱱᱟᱜ ᱜᱮ ᱤᱧ ᱟᱹᱰᱤ ᱠᱤᱪᱷᱩ ᱨᱚᱯᱛᱚ ᱫᱟᱲᱮᱜ ᱤᱧ ᱥᱚᱯᱤᱝ ᱠᱚ ᱛᱟᱨᱯᱚᱨᱮ ᱵᱤᱵᱷᱤᱱᱱᱚ ᱨᱚᱠᱚᱢ ᱫᱮᱥ ᱵᱤᱫᱮᱥ ᱨᱮᱱᱟᱜ ᱥᱚᱢᱵᱚᱱᱫᱷᱮ ᱡᱟᱱᱠᱟᱨᱤ ᱠᱚ ᱟᱵᱚ ᱱᱚᱣᱟ ᱯᱚᱱᱚᱛ ᱨᱮᱱᱟᱜ ᱪᱮᱫ ᱠᱚ ᱜᱷᱚᱴᱟᱜ ᱠᱟᱱᱟ ᱪᱮᱫ ᱠᱚ ᱵᱟᱝ ᱚᱱᱟ ᱨᱮᱱᱟᱜ ᱚᱱᱟ ᱯᱨᱚᱛᱤᱨᱮ ᱤᱧᱟᱹᱜ ᱫᱚᱢᱮ ᱫᱚᱢᱮ ᱨᱚᱠᱚᱢ ᱵᱷᱟᱵᱮ ᱤᱱᱴᱟᱨᱮᱥᱴ ᱠᱚ ᱜᱚᱲᱟᱣ ᱠᱟᱱ ᱛᱤᱧᱟᱹ ᱡᱟᱦᱟᱸ ᱱᱤᱛᱚᱜ ᱫᱚ ᱱᱚᱣᱟ ᱚᱱᱞᱟᱭᱤᱱ ᱥᱮᱱ ᱚᱱᱞᱟᱭᱤᱱ ᱛᱮ ᱡᱮᱢᱚᱱ ᱪᱟᱹᱠᱨᱤ ᱠᱚᱨᱮ ᱨᱮᱱᱟᱜ ᱯᱷᱨᱚᱢ ᱠᱚ ᱯᱷᱤᱞᱟᱯ ᱞᱟᱹᱜᱤᱫ ᱚᱱᱟ ᱠᱚ ᱡᱷᱚᱛᱚ ᱡᱤᱱᱤᱥ ᱜᱮ ᱤᱧ ᱫᱚᱢᱮ ᱟᱹᱰᱤ ᱟᱭᱢᱟ ᱟᱭᱢᱟ ᱜᱮ ᱱᱚᱰᱮ ᱠᱷᱚᱱᱟᱜ ᱵᱷᱟᱜᱮ ᱵᱷᱟᱜᱮ ᱡᱤᱱᱤᱥ ᱜᱤᱧ ᱥᱮᱲᱟᱣ ᱠᱟᱫᱟ ᱟᱹᱰᱤ ᱨᱟᱹᱥᱠᱟᱹ ᱜᱤᱧ ᱵᱩᱡᱟ ᱱᱚᱣᱟ ᱠᱚ ᱥᱮᱲᱟ ᱠᱟᱛᱮᱜ ᱚᱱᱞᱟᱭᱤᱱ ᱡᱤᱱᱤᱥ ᱴᱟ ᱡᱤᱵᱚᱱ ᱯᱩᱨᱟᱹ ᱯᱩᱨᱤ ᱯᱚᱨᱤᱵᱚᱨᱛᱱ ᱦᱮᱡ ᱠᱟᱱ ᱛᱤᱧᱟᱹ ᱟᱨ ᱱᱚᱣᱟᱛᱮ ᱟᱹᱰᱤ ᱵᱷᱟᱜᱮ ᱤᱧ ᱨᱟᱹᱥᱠᱟᱹ ᱨᱚᱢᱚᱡᱽ ᱤᱧ ᱵᱩᱡᱟ